ᱦᱮᱞᱳ ᱤᱧᱟᱹᱜ ᱧᱩᱛᱩᱢ ᱫᱚ ᱥᱤᱣᱞᱤ ᱦᱮᱢᱵᱨᱚᱢ ᱟᱨ ᱤᱧᱟᱹᱜ ᱚᱲᱟᱜ ᱫᱚ ᱢᱟᱱᱠᱚᱨ ᱟᱨ ᱟ ᱵᱤᱱᱟᱜ ᱧᱩᱛᱩᱢ ᱫᱚ ᱚ ᱟᱨ ᱦᱚᱭ ᱤᱧᱫᱚ ᱢᱮᱱᱮᱫᱟ ᱧ ᱡᱮ ᱯᱚᱥᱪᱤᱢ ᱵᱚᱝᱜᱚ ᱨᱮᱱᱟᱜ ᱚᱱᱟ ᱚᱵᱚᱦᱟᱣᱟ ᱪᱮᱫ ᱞᱮᱠᱟᱛᱮ ᱵᱚᱫᱚᱞᱚᱜ ᱠᱟᱱᱟ ᱥᱮ ᱨᱤᱛᱩ ᱨᱮᱱᱟᱜ ᱪᱮᱫᱞᱮᱠᱟ ᱯᱚᱨᱤᱵᱚᱨᱛᱚᱱ ᱦᱩᱭᱩᱜ ᱠᱟᱱᱟ ᱚᱱᱟᱠᱚ ᱠᱟ ᱴᱤᱡ ᱮᱢ ᱞᱟ ᱭᱟ ᱧ ᱠᱷᱟᱡ ᱦᱩᱸ

ᱟᱫᱚ ᱟᱫᱚ ᱱᱤᱛᱚᱜ ᱨᱮᱱᱟᱜ ᱱᱤᱛᱚᱜ ᱨᱮᱭᱟᱲ ᱨᱮᱭᱟᱲ ᱫᱤᱱ ᱨᱮ ᱟᱸ ᱪᱮᱫᱽ ᱪᱮᱫᱽ ᱞᱟᱦᱟ ᱠᱷᱚᱡ ᱱᱮᱛᱟᱨ ᱪᱮᱫᱽ ᱯᱚᱨᱤᱵᱚᱨᱛᱚᱱ ᱦᱩᱭᱟᱠᱟᱱᱟ

ᱦᱳᱭ ᱚᱱᱟᱠᱚᱜᱮ